ᱤᱧ ᱵᱤᱨ ᱵᱩᱨᱩᱧ ᱫᱟᱬᱟᱱᱟ ᱜᱟᱹᱭ ᱜᱩᱯᱤᱧ ᱫᱟᱬᱟᱱᱟ ᱟᱫᱚ ᱤᱧ ᱫᱚ ᱥᱮᱨᱮᱧ ᱠᱩᱧ ᱯᱟᱱᱛᱮ ᱵᱟᱲᱟᱭᱟ ᱚᱠᱟ ᱥᱮᱨᱮᱧ ᱚᱠᱟᱨᱮ ᱡᱚᱴᱟᱜᱼᱟ ᱚᱱᱟ ᱠᱚᱜᱮ ᱤᱧᱫᱩᱧ ᱡᱚᱴᱟᱣ ᱵᱟᱲᱟᱭᱟ ᱫᱚᱝ ᱥᱚᱢᱚᱭ ᱫᱚᱝ ᱞᱟᱜᱽᱲᱮ ᱥᱚᱢᱚᱭ ᱞᱟᱜᱽᱲᱮ ᱵᱟᱦᱟ ᱥᱚᱢᱚᱭ ᱵᱟᱦᱟ ᱥᱚᱦᱨᱟᱭ ᱥᱚᱢᱚᱭ ᱥᱚᱦᱨᱟᱭ ᱟᱫᱚ ᱮᱱᱠᱷᱟᱱ ᱡᱩᱫᱤ ᱡᱟᱦᱟᱸ ᱟᱠᱷᱲᱟ ᱥᱟᱞᱤᱧ ᱪᱟᱞᱟᱣᱮᱱᱟ ᱛᱚ ᱚᱸᱰᱮ ᱱᱚᱝᱠᱟᱧ ᱥᱮᱨᱮᱧ ᱠᱮᱫ ᱜᱮ ᱢᱟᱨᱟᱝ ᱵᱩᱨᱩ ᱡᱟᱦᱮᱨ ᱟᱭᱩ ᱠᱩᱧ ᱢᱟᱱᱟᱣ ᱠᱮᱫ ᱠᱚᱜᱮ ᱛᱷᱩᱢ ᱫᱟᱲᱮᱧ ᱠᱷᱚᱡ ᱠᱮᱫ ᱠᱚᱜᱮ ᱪᱟᱞᱟᱫᱤᱧ ᱜᱮᱠᱚ ᱟᱫᱚ ᱥᱮᱨᱮᱧᱤᱧ ᱮᱦᱚᱵ ᱠᱮᱫ ᱜᱮ ᱵᱟᱦᱟ ᱥᱟᱞ ᱨᱮᱫᱚ ᱵᱟᱦᱟ ᱫᱚᱝ ᱥᱟᱞ ᱨᱮ ᱫᱚᱝ ᱞᱟᱜᱽᱲᱮ ᱥᱟᱞ ᱨᱮ ᱞᱟᱜᱽᱲᱮ ᱟᱫᱚ ᱥᱮᱨᱮᱧ ᱥᱮᱨᱮᱧ ᱥᱮᱨᱮᱧ ᱥᱮᱨᱮᱧ ᱛᱮ ᱤᱧ ᱦᱩᱧ ᱨᱟᱹᱥᱠᱟᱹᱜᱼᱟ ᱤᱧᱢᱟᱧ ᱨᱟᱹᱥᱠᱟᱹᱜ ᱠᱷᱟᱱ ᱫᱤᱥᱚᱢ ᱦᱚᱲᱤᱧ ᱨᱟᱹᱥᱠᱟᱹ ᱦᱚᱪᱚ ᱠᱚᱜᱮᱭᱟ ᱟᱹᱛᱩ ᱨᱮᱱ ᱦᱚᱲ ᱢᱟᱠᱚ ᱨᱟᱹᱥᱠᱟᱹᱜ ᱜᱮ ᱟᱨᱚ ᱫᱤᱥᱚᱢ ᱦᱚᱲ ᱦᱚᱸ ᱨᱟᱹᱥᱠᱟᱹᱧ ᱪᱟᱞᱟᱫ ᱠᱚᱜᱮ ᱟᱫᱚ ᱡᱟᱸᱠ ᱡᱚᱢᱚᱠ ᱞᱮ ᱨᱟᱹᱥᱠᱟᱹ ᱠᱮᱫ ᱜᱮ